ᱛᱤᱨᱤᱥᱮ ᱡᱩᱱ ᱦᱩᱞ ᱢᱟᱦᱟ ᱯᱟᱸᱪᱚᱭ ᱢᱮᱹ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱢᱟᱦᱟ ᱱᱚᱭᱮ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱯᱚᱱᱚᱨᱚᱭ ᱱᱚᱵᱷᱮᱢᱵᱚᱨ ᱵᱤᱨᱥᱟ ᱢᱩᱱᱰᱟ ᱡᱟᱱᱟᱢ ᱢᱟᱦᱟ